ᱵᱟᱯᱞᱟᱨᱮᱫᱚ ᱤᱧᱫᱚ ᱟᱹᱰᱤ ᱨᱟᱹᱥᱠᱟᱹᱧ ᱵᱩᱡᱷᱟᱹᱣᱟ ᱪᱮᱫᱟᱜ ᱥᱮ ᱚᱲᱟᱜᱠᱚ ᱥᱟᱯᱟᱼᱥᱩᱛᱨᱟᱹᱜᱚᱼᱟ ᱟᱨ ᱥᱟᱡᱟᱣᱠᱚᱜᱼᱟ ᱟᱹᱰᱤ ᱪᱮᱦᱨᱟ ᱵᱩᱡᱷᱟᱹᱜᱼᱟ ᱟᱨ ᱯᱮᱲᱟᱠᱚ ᱠᱚ ᱦᱮᱡᱠᱚᱜᱼᱟ ᱩᱱᱠᱩ ᱥᱟᱞᱟᱜ ᱧᱮᱯᱮᱞ ᱨᱚᱯᱚᱲ ᱠᱟᱛᱮᱱ ᱟᱹᱰᱤ ᱨᱟᱹᱥᱠᱟᱹ ᱵᱩᱡᱷᱟᱹᱜᱼᱟ ᱟᱨ ᱩᱱᱠᱩ ᱥᱟᱶ ᱫᱩᱲᱩᱵ ᱯᱟᱱᱛᱮᱦᱚᱸ ᱟᱹᱰᱤ ᱱᱟᱯᱟᱭᱜᱮ ᱟᱨ ᱛᱩᱢᱫᱟᱜᱼᱴᱟᱢᱟᱠ ᱥᱟᱰᱮᱭᱟ ᱟᱨ ᱫᱚᱝᱠᱚ ᱮᱱᱮᱡᱟ ᱟᱹᱰᱤ ᱨᱟᱹᱥᱠᱟᱹᱜᱮ ᱵᱩᱡᱷᱟᱹᱜᱼᱟ ᱟᱨ ᱚᱱᱟ ᱫᱚᱝ ᱥᱮᱨᱮᱧ ᱠᱷᱟᱹᱞᱤ ᱩᱱᱟᱹᱜ ᱪᱮᱦᱨᱟᱠᱚ ᱥᱮᱨᱮᱧᱟ ᱡᱟᱦᱟᱸᱫᱚ ᱟᱹᱰᱤ ᱟᱸᱡᱚᱢᱟᱠᱟᱫ ᱜᱮ ᱥᱟᱱᱟᱧᱟᱹ ᱡᱟᱹᱥᱛᱤ ᱠᱟᱛᱮᱱ ᱢᱟ ᱫᱚᱝ ᱥᱮᱨᱮᱧᱜᱮ ᱵᱟᱯᱞᱟᱨᱮ ᱡᱟᱹᱥᱛᱤᱠᱚ ᱥᱮᱨᱮᱧᱟ ᱟᱨ ᱵᱟᱯᱞᱟ ᱨᱮᱫᱚ ᱠᱩᱥᱤᱛᱮ ᱟᱹᱰᱤ ᱫᱚᱱ ᱟᱛᱮᱫᱠᱚ ᱮᱱᱮᱡᱼᱥᱮᱨᱮᱧᱟ ᱚᱱᱟ ᱢᱮᱱᱛᱮᱜᱮ ᱵᱟᱯᱞᱟ ᱡᱚᱠᱷᱚᱱᱫᱚ ᱫᱚᱝᱠᱚ ᱥᱮᱨᱮᱧᱟ ᱟᱨ ᱟᱹᱰᱤ ᱱᱚᱣᱟ ᱫᱚᱝ ᱥᱮᱨᱮᱧᱠᱚ ᱵᱩᱡᱷᱟᱹᱜ ᱜᱮᱭᱟ ᱟᱨᱦᱚᱸ ᱚᱱᱠᱟ ᱵᱟᱞᱟ ᱥᱮᱨᱮᱧᱠᱚᱦᱚᱸ ᱵᱮᱥᱤᱧ ᱵᱩᱡᱷᱟᱹᱣ ᱜᱮᱭᱟ ᱟᱨ ᱵᱟᱞᱟ ᱥᱮᱨᱮᱧᱠᱚ ᱟᱨ ᱥᱟᱸᱜᱟᱛ ᱠᱚᱲᱟᱠᱚᱠᱚ ᱦᱤᱡᱩᱜᱼᱟ ᱩᱱᱠᱩ ᱥᱟᱞᱟᱜ ᱮᱱᱮᱡᱼᱥᱮᱨᱮᱧ ᱟᱹᱰᱤ ᱵᱮᱥ ᱵᱩᱡᱷᱟᱹᱜ ᱜᱮᱭᱟ ᱚᱱᱟ ᱢᱮᱱᱛᱮ ᱵᱟᱯᱞᱟᱨᱮ ᱟᱹᱰᱤ ᱨᱟᱹᱥᱠᱟᱹᱧ ᱵᱩᱡᱷᱟᱹᱣᱟ ᱫᱚᱝ ᱥᱮᱨᱮᱧᱠᱚ ᱵᱟᱞᱟ ᱥᱮᱨᱮᱧᱠᱚ ᱟᱨᱦᱚᱸ ᱱᱚᱝᱠᱟ ᱥᱟᱸᱜᱟᱛ ᱥᱮᱨᱮᱧᱠᱚᱦᱚᱸ ᱟᱹᱰᱤᱜᱮᱧ ᱠᱩᱥᱤᱭᱟᱜ ᱜᱮᱭᱟ ᱟᱨ ᱱᱟᱯᱟᱭᱛᱮᱜᱮ ᱯᱮᱲᱟᱠᱚ ᱥᱟᱶ ᱡᱚᱢᱼᱧᱩ ᱥᱮ ᱟᱨᱦᱚᱸ ᱟᱭᱢᱟ ᱠᱟᱹᱢᱤᱠᱚ ᱡᱟᱦᱟᱸ ᱵᱟᱯᱞᱟᱨᱮᱵᱚᱱ ᱠᱟᱹᱢᱤᱭᱟ ᱚᱱᱟ ᱠᱟᱹᱢᱤ ᱠᱚᱨᱮᱦᱚᱸ ᱟᱹᱰᱤ ᱱᱟᱯᱟᱭᱤᱧ ᱵᱩᱡᱷᱟᱹᱣ ᱜᱮᱭᱟ ᱟᱨ ᱟᱹᱰᱤ ᱠᱩᱥᱤ ᱵᱩᱡᱷᱟᱹᱜᱼᱟ ᱵᱟᱯᱞᱟ ᱨᱮᱫᱚ ᱪᱮᱫᱟᱜ ᱥᱮ ᱡᱚᱛᱚᱠᱚ ᱛᱟᱦᱮᱱᱟ ᱯᱮᱲᱟᱼᱯᱩᱨᱵᱩ ᱥᱟᱶᱛᱮ ᱟᱛᱳ ᱢᱚᱬᱮᱦᱚᱲ ᱮᱱᱮᱡᱼᱥᱮᱨᱮᱧᱟᱠᱚ ᱛᱩᱢᱫᱟᱜᱼᱴᱟᱢᱟᱠᱛᱮ ᱟᱹᱰᱤ ᱱᱟᱯᱟᱭ ᱵᱩᱡᱷᱟᱹᱜ ᱜᱮᱭᱟ ᱟᱨ ᱤᱧᱫᱚ ᱡᱟᱹᱥᱛᱤ ᱠᱟᱛᱮᱱ ᱥᱟᱸᱜᱟᱛ ᱥᱮᱨᱮᱧ ᱟᱨ ᱫᱚᱝ ᱥᱮᱨᱮᱧ ᱟᱨ ᱵᱟᱞᱟ ᱥᱮᱨᱮᱧᱤᱧ ᱠᱩᱥᱤᱭᱟᱜᱼᱟ